ᱟᱛᱳ ᱨᱮ ᱡᱩᱫᱤ ᱡᱟᱦᱟᱸ ᱠᱞᱟᱵᱽ ᱨᱮ ᱡᱩᱫᱤ ᱤᱧ ᱯᱩᱭᱥᱟᱹᱧ ᱫᱚᱦᱚ ᱡᱟᱣᱨᱟᱭᱟ ᱛᱟᱦᱚᱞᱮ ᱤᱧᱟᱹᱜ ᱚᱥᱩᱵᱤᱫᱟ ᱥᱩᱵᱤᱫᱷᱟ ᱠᱚᱨᱮ ᱦᱚᱸᱧ ᱞᱟᱹᱠᱛᱤ ᱞᱮᱱᱠᱷᱟᱡ ᱤᱧ ᱮᱢ ᱫᱟᱲᱮᱭᱟᱜ ᱼᱟ ᱟᱨ ᱦᱚᱲᱟᱜ ᱦᱚᱸ ᱡᱩᱫᱤ ᱟᱛᱳ ᱠᱚᱨᱮᱱ ᱡᱟᱦᱟᱭᱟᱜ ᱜᱮ ᱚᱥᱩᱵᱤᱫᱟ ᱦᱩᱭᱩᱜᱼᱟ ᱡᱮ ᱨᱩᱣᱟᱹ ᱦᱟᱹᱥᱩ ᱚᱱᱮᱠ ᱠᱤᱪᱷᱩ ᱦᱩᱭᱩᱜ ᱠᱟᱱᱟ ᱱᱮᱛᱟᱨ ᱫᱚ ᱡᱟᱦᱟᱱᱟᱜ ᱨᱳᱜᱽ ᱠᱚ ᱦᱤᱡᱩᱜ ᱠᱟᱱᱟ ᱛᱚ ᱟᱫᱷᱚᱢ ᱠᱚᱣᱟᱜ ᱫᱚ ᱯᱚᱭᱥᱟ ᱚᱱᱠᱟ ᱵᱟᱝ ᱛᱟᱦᱮᱱ ᱠᱟᱱᱟ ᱟᱨ ᱥᱮ ᱨᱳᱡᱽᱜᱟᱨ ᱦᱚᱸ ᱚᱱᱠᱟ ᱵᱟᱝ ᱛᱚ ᱤᱧ ᱡᱩᱫᱤ ᱚᱱᱠᱟᱧ ᱫᱚᱦᱚ ᱡᱟᱣᱨᱟᱭᱟ ᱡᱩᱫᱤ ᱡᱟᱦᱟᱭᱟᱜ ᱢᱟᱱᱮ ᱱᱤᱝᱠᱟᱹ ᱨᱩᱣᱟᱹ ᱦᱟᱹᱥᱩᱨᱮ ᱡᱩᱫᱤ ᱵᱟᱝ ᱛᱟᱦᱮᱱᱟ ᱛᱚ ᱤᱧ ᱚᱸᱰᱮ ᱜᱚᱲᱚᱥᱚᱯᱚᱦᱚᱫ ᱤᱧ ᱮᱢ ᱫᱟᱲᱮ ᱟᱭᱟ ᱟᱨ ᱯᱚᱭᱥᱟ ᱠᱚ ᱡᱩᱫᱤ ᱵᱟᱝ ᱛᱟᱦᱮᱱ ᱛᱟᱭᱟ ᱛᱟᱦᱞᱮ ᱩᱱᱤᱧ ᱮᱢ ᱫᱟᱲᱮ ᱟᱭᱟ ᱛᱚ ᱚᱱᱟ ᱞᱟᱹᱜᱤᱫ ᱤᱧ ᱱᱚᱣᱟ ᱠᱞᱟᱵᱽ ᱨᱮ ᱢᱟᱱᱮ ᱯᱚᱭᱥᱟ ᱡᱩᱫᱤ ᱢᱟᱱᱮ ᱢᱤᱫᱴᱤᱡ ᱠᱞᱟᱵᱽ ᱨᱮ ᱡᱩᱫᱤᱧ ᱫᱚᱦᱚ ᱡᱟᱣᱨᱟᱭᱟ ᱛᱟᱦᱚᱞᱮ ᱤᱧᱟᱹᱜ ᱜᱮ ᱵᱷᱟᱜᱮᱜᱼᱟ ᱟᱨ ᱤᱧᱦᱚᱸ ᱚᱱᱠᱟ ᱦᱚᱲᱤᱧ ᱥᱩᱥᱟᱹᱨ ᱫᱟᱲᱮ ᱠᱚᱣᱟ ᱟᱨ ᱪᱮᱫ ᱢᱟᱱᱮ ᱚᱱᱟᱜᱮ ᱡᱩᱫᱤ ᱤᱧ ᱵᱷᱟᱞᱮ ᱚᱱᱟᱧ ᱵᱷᱟᱞᱮ ᱢᱚᱱᱮᱛᱮ ᱡᱩᱫᱤ ᱚᱱᱟᱜᱮᱧ ᱠᱩᱨᱩᱢᱩᱴᱩᱭᱟ ᱡᱮ ᱫᱚᱦᱚᱭᱟᱹᱧ ᱢᱮᱱᱛᱮ ᱴᱟᱠᱟ ᱛᱟᱨᱯᱚᱨ ᱤᱧ ᱚᱱᱠᱟ ᱦᱚᱲᱟᱜ ᱥᱩᱵᱤᱫᱟ ᱥᱩᱵᱤᱫᱟ ᱠᱚᱨᱮᱜ ᱤᱧ ᱥᱟᱯᱳᱨᱴ ᱤᱧ ᱮᱢᱟ ᱠᱚᱣᱟ ᱚᱱᱟᱜᱮ ᱤᱧᱫᱚ ᱤᱧᱦᱚᱸ ᱵᱷᱟᱜᱮᱧ ᱵᱩᱡᱟ ᱟᱨ ᱤᱧᱦᱚᱸ ᱡᱮ ᱱᱤᱡᱮ ᱦᱚᱸ ᱵᱷᱟᱞᱮ ᱜᱮᱧ ᱵᱩᱡᱟ ᱡᱮ ᱤᱧ ᱢᱤᱫᱴᱤᱡ ᱦᱚᱲ ᱤᱧ ᱠᱷᱟᱹᱛᱤᱨ ᱛᱮ ᱵᱟᱧᱪᱟᱣ ᱮᱱᱟᱭ ᱟᱹᱰᱤ ᱵᱷᱟᱜᱮ ᱠᱟᱛᱷᱟ ᱚᱱᱟ ᱦᱚᱲ ᱦᱚᱸ ᱥᱟᱨᱦᱟᱣ ᱠᱚ ᱮᱢᱟᱢᱟ ᱡᱮ ᱦᱮᱸ ᱵᱟᱝᱢᱟ ᱱᱩᱭ ᱦᱚᱲ ᱥᱟᱞᱟᱜ ᱟᱹᱰᱤ ᱜᱚᱲᱚᱥᱚᱯᱚᱦᱚᱫ ᱦᱚᱸᱭ ᱮᱢᱟ ᱠᱟᱫᱮᱭᱟ ᱟᱨ ᱮᱢᱟ ᱠᱟᱫᱮ ᱜᱮᱭᱟᱭ ᱟᱹᱰᱤ ᱵᱷᱟᱞᱮ ᱦᱚᱲ ᱠᱟᱱᱟᱭ ᱟᱨ ᱚᱱᱠᱟᱜᱮ ᱡᱮᱢᱚᱱᱮ ᱥᱟᱯᱳᱨᱴ ᱤᱫᱤ ᱠᱚᱢᱟ ᱦᱚᱲᱠᱚ ᱟᱨ ᱱᱤᱡᱮᱭᱟᱜ ᱨᱮᱦᱚᱸ ᱚᱱᱠᱟᱜᱮ ᱡᱮᱢᱚᱱ ᱵᱚᱱ ᱮᱢᱟᱭᱢᱟ ᱚᱱᱟᱜᱮ ᱦᱚᱲ ᱫᱚᱠᱚ ᱢᱮᱱᱟ ᱤᱧᱦᱚᱸ ᱚᱱᱟᱜᱮᱧ ᱢᱮᱱᱟ ᱡᱮ ᱦᱮᱸ ᱤᱧᱦᱚᱸ ᱚᱱᱠᱟ ᱥᱟᱯᱳᱨᱴ ᱤᱧ ᱮᱢᱟ ᱯᱮᱭᱟ ᱟᱨ ᱟᱯᱮ ᱦᱚᱸᱯᱮ ᱤᱢᱟᱹᱧᱟ ᱤᱱᱟᱹᱜᱮ ᱤᱧ ᱴᱷᱮᱱ ᱫᱚ ᱟᱯᱮᱭᱟᱜ ᱟᱨᱫᱟᱥ ᱛᱟᱦᱮᱭᱮᱱᱟ ᱟᱨ ᱤᱧᱦᱚᱸ ᱚᱱᱟᱜᱮ ᱢᱚᱱᱮᱭᱟᱹᱧ ᱡᱮ ᱤᱧᱦᱚᱸ ᱚᱱᱠᱟ ᱴᱟᱠᱟ ᱫᱚᱦᱚ ᱠᱟᱛᱮ ᱡᱮ ᱤᱧᱟᱹᱜ ᱫᱩᱠ ᱵᱤᱯᱚᱫ ᱠᱚᱨᱮ ᱦᱚᱸ ᱞᱟᱹᱠᱛᱤ ᱞᱮᱱᱠᱷᱟᱡ ᱤᱧ ᱮᱢ ᱫᱟᱲᱮᱭᱟᱜ ᱢᱟ ᱤᱱᱟᱹᱜᱮ ᱢᱮᱱᱮᱜᱼᱟ ᱱᱚᱣᱟ ᱵᱟᱠᱷᱨᱟ ᱛᱮᱫᱚ ᱩᱱᱟᱹᱜ ᱠᱤᱪᱷᱩ ᱫᱚ ᱵᱟᱹᱧ ᱢᱮᱱᱮᱫᱼᱟ